ᱤᱧᱟᱹᱜ ᱟᱹᱛᱩ ᱨᱮ ᱢᱤᱫᱴᱮᱱ ᱦᱟᱥᱟ ᱨᱮᱱᱟᱜ ᱚᱲᱟᱜ ᱵᱮᱱᱟᱣ ᱞᱟᱹᱜᱤᱫ ᱛᱮ ᱡᱟᱦᱟᱸᱼᱡᱟᱦᱟᱸ ᱡᱤᱱᱤᱥ ᱠᱚ ᱞᱟᱜᱟᱜᱼᱟ ᱚᱱᱟ ᱠᱚᱫᱚ ᱦᱩᱭᱩᱜ ᱠᱟᱱᱟ ᱯᱨᱚᱛᱷᱚᱢᱚᱛᱚ ᱯᱨᱚᱛᱷᱚᱢᱚᱛᱚ ᱫᱟᱨᱜᱟᱰᱟ ᱠᱚ ᱵᱮᱱᱟᱣᱟᱠᱚ ᱦᱚᱲ ᱢᱟᱫᱽᱫᱷᱚᱢᱛᱮ ᱢᱟᱱᱮ ᱦᱚᱲ ᱠᱚ ᱟᱹᱜᱩ ᱠᱟᱠᱚᱣᱟᱠᱚ ᱟᱨᱠᱤ ᱢᱤᱥᱛᱨᱤ ᱠᱚ ᱛᱟᱨᱯᱚᱨᱮ ᱩᱱᱠᱩ ᱚᱱᱟ ᱫᱟᱨᱜᱟᱰᱟ ᱠᱚ ᱵᱮᱱᱟᱣᱟᱠᱚ ᱛᱟᱨᱯᱚᱨᱮ ᱚᱱᱟ ᱵᱮᱱᱟᱣ ᱵᱚᱱᱟᱣᱟᱠᱚ ᱛᱟᱨᱯᱚᱨᱮ ᱦᱩᱭᱩᱜ ᱠᱟᱱᱟ ᱮᱴᱟᱜ ᱡᱟᱭᱜᱟ ᱨᱮ ᱦᱟᱥᱟ ᱠᱚᱠᱚ ᱤᱭᱟᱹᱭᱟᱠᱚ ᱦᱟᱥᱟ ᱠᱚ ᱥᱤᱯᱤᱭᱟᱠᱚ ᱚᱱᱟ ᱦᱟᱥᱟ ᱠᱚ ᱥᱤᱯᱤ ᱠᱟᱛᱮᱫ ᱵᱟᱨ ᱯᱮ ᱦᱚᱲ ᱛᱮ ᱢᱟᱱᱮ ᱚᱱᱟ ᱦᱟᱥᱟ ᱠᱚ ᱢᱟᱱᱮ ᱚᱲᱟᱜ ᱠᱚ ᱨᱟᱠᱟᱵ ᱤᱫᱤᱭᱟ ᱟᱨᱠᱤ ᱚᱱᱠᱟ ᱛᱟᱯᱚᱨᱮ ᱚᱱᱟ ᱚᱲᱟᱜ ᱵᱮᱱᱟᱣ ᱞᱟᱹᱜᱤᱫ ᱛᱮ ᱛᱟᱯᱚᱨᱮ ᱠᱟᱴ ᱠᱚ ᱞᱟᱜᱟᱜᱼᱟ ᱠᱟᱴ ᱠᱚ ᱠᱟᱴ ᱞᱟᱜᱟᱜᱼᱟ ᱛᱟᱯᱚᱨ ᱛᱟᱯᱚᱨ ᱡᱚᱠᱷᱚᱱ ᱚᱱᱟ ᱚᱲᱟᱜ ᱡᱚᱠᱷᱚᱱ ᱨᱟᱠᱟᱵᱟᱠᱚ ᱛᱚᱠᱷᱚᱱ ᱟᱥᱛᱮ ᱟᱥᱛᱮ ᱛᱮ ᱚᱸᱰᱮ ᱱᱤᱭᱟᱹ ᱵᱮᱱᱟᱣ ᱨᱟᱠᱟᱵᱟᱠᱚ ᱟᱨᱠᱤ ᱢᱟᱱᱮ ᱢᱤᱫ ᱫᱤᱱ ᱡᱮᱢᱚᱱ ᱢᱤᱫᱴᱮᱱ ᱢᱤᱫ ᱛᱟᱠ ᱵᱮᱱᱟᱣ ᱤᱫᱤᱭᱟᱠᱚ ᱛᱟᱯᱚᱨᱮ ᱟᱨᱚ ᱯᱚᱨᱮ ᱛᱮ ᱟᱨ ᱢᱤᱫ ᱛᱟᱠ ᱟᱨ ᱚᱱᱠᱟ ᱠᱟᱛᱮᱫ ᱚᱱᱟ ᱠᱚᱢᱯᱞᱤᱴᱮᱱ ᱜᱮ ᱛᱟᱨᱯᱚᱨᱮ ᱚᱲᱟᱜ ᱚᱲᱟᱜ ᱠᱚᱢᱯᱞᱤᱴᱮᱱ ᱜᱮ ᱛᱟᱯᱚᱨᱮ ᱢᱤᱫᱴᱮᱱ ᱫᱟᱞᱟᱱ ᱚᱲᱟᱜ ᱵᱮᱱᱟᱣ ᱞᱟᱹᱜᱤᱫ ᱛᱮ ᱡᱟᱦᱟᱸ ᱠᱤᱪᱷᱩ ᱡᱤᱱᱤᱥ ᱠᱚ ᱞᱟᱜᱟᱜᱼᱟ ᱚᱱᱟ ᱠᱚᱫᱚ ᱦᱩᱭᱩᱜ ᱠᱟᱱᱟ ᱤᱴ ᱵᱟᱞᱤ ᱚᱱᱟ ᱠᱚ ᱞᱟᱜᱟᱜᱼᱟ ᱛᱟᱯᱚᱨᱮ ᱚᱱᱟ ᱨᱮᱦᱚᱸ ᱢᱤᱥᱛᱨᱤ ᱠᱚ ᱞᱟᱜᱟᱜᱼᱟ ᱠᱚ ᱛᱟᱯᱚᱨᱮ ᱫᱤᱭᱮ ᱯᱚᱨᱮ ᱚᱱᱟ ᱫᱚ ᱫᱳᱭᱱᱳᱱᱫᱤᱱ ᱚᱱᱟ ᱫᱚ ᱚᱱᱟ ᱫᱟᱞᱟᱱ ᱚᱲᱟᱜ ᱨᱮ ᱡᱚᱠᱷᱚᱱ ᱫᱟᱞᱟᱱ ᱚᱲᱟᱜ ᱵᱮᱱᱟᱣᱟ ᱚᱱᱟ ᱫᱟᱞᱟᱱ ᱚᱲᱟᱜ ᱨᱮᱫᱚ ᱫᱳᱭᱱᱳᱱᱫᱤᱱ ᱫᱟᱜ ᱮᱢᱚᱜ ᱦᱩᱭᱩᱜᱼᱟ ᱠᱟᱨᱚᱱ ᱥᱤᱢᱮᱱᱴ ᱵᱟᱞᱤ ᱨᱮᱱᱟᱜ ᱚᱲᱟᱜ ᱛᱚ ᱛᱟᱦᱞᱮ ᱚᱱᱟ ᱨᱮᱱᱟᱜ ᱫᱚ ᱫᱟᱜ ᱫᱚᱨᱠᱟᱨᱟᱭ ᱛᱟᱞᱦᱮ ᱤᱱᱠᱟᱹ ᱠᱟᱛᱮᱫ ᱢᱟᱱᱮ ᱚᱱᱮ ᱥᱮ ᱚᱱᱟ ᱫᱟᱞᱟᱱ ᱚᱲᱟᱜ ᱫᱚ ᱵᱮᱱᱟᱣ ᱦᱩᱭᱩᱜᱼᱟ ᱟᱨ ᱛᱟᱯᱚᱨᱮ ᱡᱮᱢᱚᱱ ᱟᱞᱮ ᱟᱞᱮ ᱡᱮᱢᱚᱱ ᱟᱹᱛᱩ ᱫᱤᱥᱚᱢ ᱨᱮ ᱡᱟᱦᱟᱸᱞᱮᱠᱟ ᱢᱟᱱᱮ ᱰᱟᱹᱝᱨᱤ ᱠᱚ ᱢᱮᱨᱚᱢ ᱠᱚ ᱫᱚᱦᱚ ᱞᱟᱹᱜᱤᱫ ᱛᱮᱫᱚ ᱪᱷᱳᱴᱳᱼᱠᱷᱟᱴᱳ ᱚᱲᱟᱜ ᱢᱟᱱᱮ ᱪᱷᱳᱴᱳ ᱚᱲᱟᱜ ᱞᱮ ᱵᱮᱱᱟᱣᱟ ᱟᱨᱠᱤ ᱡᱮᱨᱚᱠᱚᱢ ᱰᱟᱹᱝᱨᱤ ᱢᱮᱨᱚᱢ ᱠᱚ ᱛᱟᱦᱮᱱᱟ ᱚᱱᱠᱟ ᱚᱲᱟᱜ ᱚᱱᱟ ᱦᱚᱸ ᱦᱟᱥᱟ ᱨᱮᱱᱟᱜ ᱜᱮ ᱞᱮ ᱵᱮᱱᱟᱣᱟ ᱛᱟᱯᱚᱨ ᱚᱱᱟ ᱵᱟᱛᱷᱨᱩᱢ ᱡᱟᱦᱟᱸ ᱴᱚᱭᱞᱮᱴ ᱚᱱᱟ ᱫᱚ ᱡᱮᱢᱚᱱ ᱤᱴ ᱤᱴ ᱵᱟᱞᱤ ᱛᱮᱞᱮ ᱵᱮᱱᱟᱣᱟ ᱪᱮᱛᱟᱱ ᱨᱮᱫᱚ ᱡᱮᱢᱚᱱ ᱮᱰᱵᱮᱥᱴᱟᱨ ᱴᱤᱱ ᱡᱟᱦᱟᱱᱟᱜ ᱜᱮ ᱮᱢᱟᱜ ᱜᱮᱞᱮ ᱚᱱᱠᱟ ᱞᱮ ᱠᱚᱨᱟᱣᱟ ᱟᱨ ᱛᱟᱯᱚᱨ ᱤᱥᱤᱱ ᱞᱟᱹᱜᱤᱫ ᱛᱮᱫᱚ ᱞᱮ ᱦᱩᱭᱩᱜ ᱠᱟᱱᱟ ᱪᱷᱳᱴᱳ ᱤᱥᱤᱱ ᱨᱩᱢ ᱚᱱᱟ ᱦᱚᱸ ᱦᱟᱥᱟ ᱨᱮᱱᱟᱜ ᱜᱮᱞᱮ ᱵᱮᱱᱟᱣᱟ ᱟᱨᱠᱤ ᱱᱚᱸᱰᱮ ᱫᱚ ᱥᱩᱫᱩ ᱤᱥᱤᱱ ᱟᱨᱚ ᱜᱮ ᱚᱸᱰᱮ ᱫᱚ ᱤᱥᱤᱱ ᱤᱥᱤᱱ ᱵᱟᱥᱟᱝ ᱛᱮᱫ ᱦᱩᱭᱩᱜᱼᱟ ᱟᱨ ᱤᱱᱟᱹ ᱴᱩᱠᱩ ᱜᱮ ᱛᱟᱨᱯᱚᱨ ᱩᱱᱟᱹᱜ ᱫᱤᱱ ᱡᱟᱦᱟᱸᱞᱮᱠᱟ ᱚᱲᱟᱜ ᱠᱚ ᱧᱮᱞᱚᱜ ᱠᱟᱱ ᱛᱟᱦᱮᱱᱟ ᱱᱮᱛᱟᱨ ᱫᱚ ᱚᱱᱟ ᱠᱷᱚᱱᱟᱜ ᱦᱚᱸ ᱟᱹᱰᱤ ᱩᱱᱱᱚᱛᱚ ᱦᱩᱭᱟᱠᱟᱱᱟ ᱞᱟᱦᱟ ᱛᱮᱫᱚ ᱡᱮᱢᱚᱱ ᱠᱟᱹᱴᱤᱡᱼᱠᱟᱹᱴᱤᱡ ᱚᱲᱟᱜ ᱛᱟᱦᱮᱸᱠᱟᱱᱟ ᱟᱨ ᱱᱮᱛᱟᱨ ᱫᱚ ᱡᱮᱢᱚᱱ ᱩᱱᱟᱹᱜ ᱫᱤᱱ ᱫᱚ ᱠᱟᱹᱴᱤᱡ ᱠᱟᱹᱴᱤᱡ ᱚᱲᱟᱜ ᱛᱟᱦᱮᱸᱠᱟᱱᱟ ᱵᱩᱥᱩᱵ ᱨᱮᱱᱟᱜ ᱚᱲᱟᱜ ᱛᱟᱦᱮᱸᱠᱟᱱᱟ ᱟᱨ ᱥᱮᱨᱚᱠᱚᱢ ᱚᱱᱠᱟ ᱚᱲᱟᱜ ᱦᱚᱸ ᱧᱮᱞᱛᱮ ᱫᱮᱠᱷᱛᱮ ᱵᱷᱟᱜᱮ ᱵᱟᱝ ᱧᱮᱞᱚᱜ ᱠᱟᱱ ᱛᱟᱦᱮᱱᱟ ᱱᱮᱛᱟᱨ ᱫᱚ ᱡᱮᱢᱚᱱ ᱠᱷᱩᱵᱽᱜᱮ ᱩᱱᱱᱚᱛᱚ ᱱᱮᱛᱟᱨ ᱫᱚ ᱡᱩᱜᱽ ᱦᱚᱸ ᱢᱟᱱᱮ ᱚᱱᱠᱟᱱᱟᱜ ᱡᱩᱜᱽ ᱜᱮ ᱦᱮᱡ ᱠᱟᱱᱟ ᱠᱷᱩᱵᱽ ᱩᱱᱱᱚᱛᱚ ᱠᱷᱚᱱᱟᱜ ᱩᱱᱱᱚᱛᱚ ᱛᱚᱨᱚ ᱚᱱᱠᱟ ᱛᱟᱯᱚᱨ ᱦᱩᱭᱩᱜ ᱠᱟᱱᱟ ᱱᱤᱛᱳᱜ ᱫᱚ ᱡᱮᱢᱚᱱ ᱞᱟᱹᱴᱩᱼᱞᱟᱹᱴᱩ ᱡᱮᱞᱮᱧ ᱡᱮᱞᱮᱧ ᱚᱲᱟᱜ ᱡᱚᱛᱚ ᱜᱮ ᱡᱚᱛᱚ ᱠᱚᱣᱟᱜ ᱚᱲᱟᱜ ᱜᱮ ᱮᱰᱵᱮᱥᱴᱟᱨ ᱪᱮᱛᱟᱱ ᱨᱮᱠᱚ ᱮᱢ ᱠᱟᱫᱟ ᱠᱚ ᱱᱮᱛᱟᱨ ᱫᱚ ᱚᱠᱚᱭᱟᱜ ᱦᱚᱸ ᱚᱱᱠᱟ ᱫᱚ ᱵᱩᱥᱩᱵ ᱚᱲᱟᱜ ᱫᱚ ᱵᱟᱹᱱᱩᱜᱼᱟ ᱵᱩᱥᱩᱵ ᱚᱲᱟᱜ ᱫᱚ ᱱᱤᱛᱳᱜ ᱫᱚ ᱪᱟᱵᱟᱣᱟᱠᱟᱱᱟ ᱛᱟᱨᱯᱚᱨᱮ ᱫᱤᱭᱮᱯᱚᱨᱮ ᱚᱱᱠᱟ ᱛᱟᱨᱯᱚᱨᱮ ᱱᱤᱛᱳᱜ ᱫᱚ ᱢᱟᱱᱮ ᱟᱹᱛᱩ ᱫᱤᱥᱚᱢ ᱨᱮᱱᱟᱜ ᱚᱲᱟᱜ ᱫᱚ ᱱᱤᱛ ᱫᱚ ᱡᱚᱛᱚ ᱠᱚᱣᱟᱜ ᱜᱮ ᱵᱷᱟᱜᱮ ᱚᱲᱟᱜ ᱜᱮ